ᱜᱤᱫᱽᱨᱟᱹ ᱩᱢᱮᱨ ᱨᱮᱭᱟᱜ ᱫᱟᱬᱟᱱ ᱚᱠᱛᱚ ᱨᱮᱭᱟᱜ ᱩᱭᱦᱟᱹᱨ ᱟᱹᱰᱤ ᱜᱟᱱ ᱜᱮ ᱢᱮᱱᱟᱜᱼᱟ ᱟᱞᱮ ᱫᱚ ᱯᱮ ᱦᱚᱲ ᱫᱚᱢᱮ ᱞᱮ ᱜᱟᱛᱮ ᱛᱟᱦᱮᱸ ᱱᱩᱢᱤᱛᱟ ᱯᱷᱩᱞᱢᱩᱱᱤ ᱟᱫᱚᱨᱢᱩᱱᱤ ᱤᱥᱠᱩᱞ ᱠᱚᱦᱚᱸ ᱢᱤᱫ ᱛᱮᱜᱮ ᱞᱮ ᱪᱟᱞᱟᱜᱼᱟ ᱜᱚᱴᱟ ᱜᱮ ᱢᱟᱱᱮ ᱢᱤᱫ ᱛᱮᱜᱮ ᱞᱮ ᱪᱟᱞᱟᱜᱼᱟ ᱟᱨ ᱚᱲᱟᱜ ᱨᱮᱠᱚ ᱮᱜᱮᱨ ᱞᱮᱭᱟ ᱫᱚᱢᱮ ᱮᱜᱮᱨ ᱠᱟᱛᱮ ᱨᱮᱦᱚᱸ ᱟᱞᱮ ᱫᱚ ᱵᱟᱞᱮ ᱵᱟᱛᱟᱣᱟ ᱪᱟᱞᱟᱜ ᱜᱮᱭᱟ ᱞᱮ ᱡᱟᱦᱟᱸᱭ ᱡᱩᱫᱤ ᱢᱤᱫ ᱦᱚᱲᱮ ᱧᱮᱞ ᱦᱚᱴᱚ ᱟᱠᱟᱫᱟ ᱦᱟᱱᱰᱮ ᱡᱮ ᱠᱷᱤᱡᱩᱨ ᱵᱤᱞᱤ ᱣᱟᱠᱟᱱᱟ ᱥᱮ ᱩᱞ ᱵᱤᱞᱤ ᱟᱠᱟᱱᱟ ᱛᱟᱦᱚᱞᱮ ᱡᱟᱦᱟᱸ ᱞᱮᱠᱟ ᱛᱮᱜᱮᱞᱮ ᱪᱟᱞᱟᱜ ᱜᱮᱭᱟ ᱟᱞᱮ ᱟᱨ ᱫᱚᱢᱮ ᱠᱚ ᱮᱜᱮᱨ ᱞᱮᱭᱟ ᱮᱜᱮᱨ ᱠᱟᱛᱮ ᱦᱚᱸ ᱵᱟᱞᱮ ᱵᱟᱛᱟᱣᱟ ᱪᱟᱞᱟᱜ ᱜᱮᱭᱟ ᱞᱮ ᱟᱨ ᱨᱚᱠᱚᱡ ᱦᱟᱞᱟᱝ ᱠᱚᱦᱚᱸ ᱞᱮ ᱪᱟᱞᱟᱜᱼᱟ ᱠᱟᱴᱠᱚᱢ ᱥᱟᱵ ᱦᱟᱹᱠᱩ ᱥᱟᱵ ᱜᱚᱴᱟ ᱜᱮᱞᱮ ᱪᱟᱞᱟᱜᱼᱟ ᱚᱱᱟ ᱠᱟᱛᱷᱟ ᱠᱚ ᱱᱤᱛᱚᱜ ᱦᱚᱹᱧ ᱩᱭᱦᱟᱹᱨ ᱜᱮᱭᱟ